ᱤᱧ ᱫᱚ ᱰᱟᱠᱛᱟᱨᱤᱧ ᱞᱟᱹᱭ ᱮᱫᱟ ᱮᱸᱜ ᱟᱢ ᱫᱚ ᱨᱩᱜᱤ ᱨᱩᱜᱤ ᱠᱟᱱᱟᱢ ᱠᱤ ᱚᱻ ᱦᱮᱛᱚ ᱤᱭᱟᱹ ᱟᱯᱮ ᱥᱟᱱᱛᱟᱲᱟᱜ ᱟᱹᱨᱤᱪᱟᱹᱞᱤ ᱫᱚ ᱪᱮᱫᱞᱮᱠᱟᱱ ᱛᱟᱯᱮᱭᱟ ᱜᱚᱡᱚᱜ ᱜᱚᱡᱽ ᱜᱩᱨ ᱞᱮᱱ ᱠᱷᱟᱱ ᱯᱮ ᱪᱮᱫ ᱠᱚᱯᱮ ᱠᱟᱹᱢᱤᱭᱟ ᱪᱮᱫ ᱞᱮᱠᱟ ᱯᱮ ᱠᱟᱹᱢᱤᱭᱟ ᱚ ᱟᱨ ᱡᱟᱝ ᱵᱟᱦᱟ ᱠᱚᱫᱚ ᱚᱠᱟ ᱨᱮᱯᱮ ᱤᱫᱤᱭᱟ ᱚ ᱟᱨ ᱩᱱᱤ ᱫᱚ ᱛᱤᱱ ᱫᱤᱱᱮ ᱯᱟᱞᱟᱣᱟ ᱡᱟᱦᱟᱸᱭ ᱡᱟᱝ ᱵᱟᱦᱟᱭ ᱤᱭᱟᱹ ᱭᱟ ᱩᱱᱤ ᱫᱚ ᱪᱮᱫ ᱠᱚ ᱵᱟᱭ ᱯᱟᱨᱚᱢᱟ ᱥᱮ ᱪᱮᱫ ᱠᱚᱭ ᱤᱭᱟᱹ ᱭᱟ ᱛᱤᱱᱟᱹᱜ ᱫᱤᱱᱮ ᱯᱟᱞᱚᱱᱟ ᱚ ᱟᱨ ᱤᱭᱟᱹ ᱯᱮᱲᱟ ᱯᱮ ᱱᱮᱣᱛᱟ ᱠᱚᱣᱟ ᱛᱚᱠᱷᱚᱱ ᱛᱚ ᱢᱟᱱᱮ ᱩᱱᱤ ᱫᱚᱭ ᱪᱟᱞᱟᱜᱼᱟ ᱥᱮ ᱵᱟᱝ ᱞᱟᱹᱞᱟᱹᱭ ᱫᱚ ᱡᱟᱦᱟᱸᱭᱮ ᱚ ᱟᱨ ᱜᱟᱰᱟ ᱠᱚᱫᱚᱭ ᱯᱟᱨᱚᱢᱟ ᱥᱮ ᱵᱟᱝ ᱚ ᱟᱨ ᱟᱯᱮ ᱥᱟᱱᱛᱟᱲ ᱡᱩᱫᱤ ᱥᱟᱵ ᱠᱟᱜ ᱢᱮ ᱡᱟᱦᱟᱸ ᱩᱱᱤᱭ ᱜᱚᱡ ᱱᱟ ᱟᱫᱚ ᱛᱟᱦᱚᱞᱮ ᱩᱱᱤᱭᱟᱜ ᱡᱩᱫᱤ ᱚᱱᱟ ᱠᱤᱰᱱᱤ ᱥᱮ ᱢᱟᱭᱟᱢ ᱠᱚ ᱴᱷᱤᱠ ᱜᱮᱛᱟᱭᱟ ᱛᱟᱦᱞᱮ ᱯᱮ ᱡᱩᱫᱤᱞᱮ ᱠᱤᱨᱤᱧᱟ ᱛᱟᱦᱚᱞᱮ ᱯᱮ ᱮᱢᱚᱜᱼᱟ ᱦᱮᱸ ᱡᱩᱫᱤ

ᱦᱮᱸᱛᱚ ᱚᱱᱟᱜᱤᱧ ᱢᱮᱱᱮᱫᱟ ᱢᱟᱱᱮ ᱥᱟᱱᱛᱟᱲ ᱟᱯᱮ ᱥᱟᱱᱛᱟᱲ ᱪᱮᱫ ᱞᱮᱠᱟ ᱯᱮ ᱠᱟᱹᱢᱤ ᱞᱮᱠᱷᱟᱱ ᱪᱮᱫ ᱞᱮᱠᱟ ᱯᱮ ᱠᱟᱹᱢᱤᱭᱟ ᱟᱹᱨᱤᱪᱟᱹᱞᱤ ᱪᱮᱫᱞᱮᱠᱟ ᱛᱟᱯᱮ